ᱱᱮᱛᱟᱨ ᱚᱠᱛᱚ ᱨᱮᱫᱚ ᱪᱮᱬᱮ ᱢᱮᱱ ᱞᱮᱠᱷᱟᱱ ᱫᱚ ᱟᱹᱰᱤ ᱨᱚᱠᱚᱢ ᱪᱮᱬᱮ ᱫᱚ ᱢᱮᱱᱟᱜ ᱠᱚᱜᱮᱭᱟ ᱱᱟᱱᱟ ᱦᱩᱱᱟᱹᱨ ᱠᱚ ᱢᱮᱱᱟᱜ ᱠᱚᱣᱟ ᱟᱨ ᱧᱮᱞ ᱦᱚᱸᱠᱚ ᱧᱮᱞᱚᱜ ᱠᱟᱱ ᱜᱮᱭᱟ ᱢᱮᱱᱠᱷᱟᱱ ᱚᱱᱠᱟ ᱜᱮ ᱟᱨᱚ ᱱᱮᱛᱟᱨ ᱫᱚ ᱟᱹᱰᱤ ᱨᱚᱠᱚᱢ ᱪᱮᱬᱮ ᱦᱚᱸ ᱵᱟᱝ ᱠᱚ ᱧᱮᱞ ᱧᱟᱢᱚᱜ ᱠᱟᱱᱟ ᱱᱩᱠᱩ ᱪᱮᱬᱮ ᱫᱚ ᱱᱮᱛᱟᱨ ᱫᱚ ᱧᱩᱛᱩᱢ ᱦᱚᱸ ᱵᱟᱝᱠᱚ ᱵᱟᱰᱟᱭ ᱡᱚᱝ ᱠᱟᱱᱟ ᱱᱮᱛᱟᱨ ᱜᱤᱫᱽᱨᱟᱹ ᱠᱚᱫᱚ ᱟᱞᱮ ᱦᱚᱸ ᱰᱷᱮᱨ ᱫᱚ ᱵᱟᱞᱮ ᱧᱮᱞ ᱟᱠᱟᱫ ᱠᱚᱣᱟ ᱡᱮᱢᱚᱱ ᱱᱤᱛᱚᱜ ᱫᱚ ᱵᱟᱠᱚ ᱧᱮᱞ ᱧᱟᱢᱚᱜ ᱠᱟᱱᱟ ᱩᱱᱠᱩ ᱪᱮᱬᱮ ᱠᱚᱫᱚ ᱡᱮᱢᱚᱱ ᱜᱤᱫᱤ ᱰᱷᱮᱝᱠᱟ ᱠᱩᱬᱤᱫ ᱱᱩᱠᱩ ᱫᱚ ᱮᱠᱫᱚᱢ ᱜᱮ ᱵᱟᱝᱠᱚ ᱧᱮᱞᱚᱜ ᱠᱟᱱᱟ ᱥᱮᱫᱟᱭ ᱫᱚ ᱫᱚᱢᱮ ᱠᱚ ᱛᱟᱦᱮᱸ ᱠᱟᱱᱟ ᱞᱟᱹᱭ ᱟᱠᱚ ᱱᱮᱛᱟᱨ ᱫᱚ ᱱᱩᱠᱩ ᱪᱮᱬᱮ ᱠᱚᱫᱚ ᱠᱚ ᱟᱫ ᱪᱟᱵᱟᱜ ᱠᱟᱱᱟ ᱟᱨ ᱱᱮᱛᱟᱨ ᱢᱟᱛᱚ ᱟᱹᱰᱤ ᱠᱷᱩᱵ ᱠᱚᱢ ᱧᱮᱞ ᱧᱟᱢᱚᱜ ᱠᱟᱱᱟ ᱠᱚ ᱱᱩᱠᱩ ᱠᱟᱹᱦᱩ ᱪᱮᱬᱮ ᱠᱚᱦᱚᱸ ᱟᱨ ᱩᱱᱠᱩᱣᱟᱜ ᱨᱟᱜ ᱦᱚᱸ ᱵᱟᱢ ᱟᱸᱡᱚᱢᱟ ᱟᱨ ᱧᱮᱞ ᱛᱮᱦᱚᱸ ᱵᱟᱢ ᱧᱮᱞ ᱧᱟᱢ ᱠᱚᱣᱟ ᱟᱨ ᱟᱫᱚ ᱱᱚᱣᱟ ᱨᱮᱭᱟᱜ ᱠᱟᱨᱚᱱ ᱫᱚ ᱪᱮᱫ ᱠᱟᱱᱟ ᱤᱧ ᱦᱚᱸ ᱩᱱᱟᱹᱜ ᱫᱚ ᱵᱟᱹᱧ ᱵᱟᱲᱟᱭᱟ ᱮᱱᱠᱷᱟᱱ ᱱᱩᱠᱩ ᱠᱚᱫᱚ ᱠᱚ ᱟᱫᱚᱜ ᱠᱟᱱᱟ ᱟᱨ ᱱᱩᱠᱩᱣᱟᱜ ᱧᱩᱛᱩᱢ ᱦᱚᱸ ᱱᱮᱛᱟᱨ ᱦᱚᱲ ᱠᱚᱫᱚ ᱠᱚ ᱵᱟᱝ ᱠᱚ ᱵᱟᱰᱟᱭ ᱫᱟᱲᱮᱭᱟᱜ ᱠᱟᱱᱟ ᱡᱮ ᱱᱩᱠᱩ ᱫᱚ ᱪᱤᱞᱤ ᱠᱚ ᱢᱮᱛᱟ ᱠᱚᱣᱟ ᱢᱮᱱᱛᱮ ᱡᱮ ᱟᱫᱚ ᱚᱱᱮ ᱞᱟᱹᱭ ᱛᱮᱜᱮ ᱵᱩᱡᱷᱟᱹᱣ ᱡᱮ ᱱᱩᱭᱫᱚ ᱱᱩᱭ ᱪᱮᱬᱮ ᱠᱟᱱᱟᱭ ᱢᱮᱱᱛᱮᱡᱚᱜ ᱮᱱᱠᱷᱟᱱ ᱫᱚᱠᱚ ᱴᱷᱤᱠᱟᱹᱭᱟ